ᱡᱚᱦᱟᱨ ᱜᱮ ᱦᱮᱸ ᱡᱚᱦᱟᱨ ᱜᱮ ᱟᱹᱞᱤᱧᱟᱜ ᱠᱟᱛᱷᱟ ᱫᱚ ᱦᱩᱭᱩᱜ ᱠᱟᱱᱟ ᱟᱨ ᱵᱤᱨᱵᱷᱩᱢ ᱡᱮᱞᱟ ᱨᱮᱭᱟᱜ ᱵᱚᱪᱷᱚᱨᱨᱮ ᱛᱤᱱᱟᱹᱜ ᱫᱷᱟᱣ ᱦᱳᱲᱳ ᱪᱟᱥ ᱦᱩᱭᱩᱜ ᱠᱟᱱ ᱛᱟᱵᱳᱱᱟ ᱦᱩᱭᱩᱜ ᱠᱟᱱᱟ ᱚᱱᱟ ᱛᱷᱚᱲᱟ ᱞᱟᱹᱭ ᱟᱹᱧ ᱵᱮᱱ

ᱟᱨ ᱵᱚᱞᱮ ᱦᱳᱲᱳ ᱛᱤᱱ ᱤᱭᱟᱹ ᱛᱤᱱ ᱡᱚᱠᱷᱚᱡ ᱛᱤᱥ ᱠᱚ ᱨᱚᱦᱚᱭᱟ ᱟᱨ ᱛᱤᱱ ᱟᱨ ᱛᱤᱥᱠᱚ ᱦᱳᱲᱳ ᱠᱚ ᱜᱮᱫᱼᱟ ᱚᱱᱟ ᱛᱷᱚᱲᱟ ᱞᱟᱹᱭ ᱤᱧ ᱵᱮᱱ ᱵᱚᱞᱮ ᱦᱮᱸ ᱡᱩᱞᱟᱭ

ᱟᱪᱪᱷᱟ ᱟᱪᱪᱷᱟ ᱟᱨ ᱦᱳᱲᱳ ᱨᱚᱦᱚᱭ ᱨᱮ ᱛᱤᱱᱟᱹᱜ ᱯᱚᱨᱤᱢᱟᱱ ᱥᱟᱨ ᱟᱨ ᱛᱤᱱᱟᱹᱜ ᱯᱚᱨᱤᱢᱟᱱ ᱫᱟᱜ ᱞᱟᱜᱟᱜᱼᱟ ᱚᱱᱟ ᱛᱷᱚᱲᱟ ᱞᱟᱹᱭ ᱟᱹᱧ ᱵᱮᱱ

ᱟᱪᱪᱷᱟ ᱟᱨ

ᱦᱮᱸ ᱴᱷᱤᱠ ᱦᱮᱸ ᱦᱮᱸ ᱟᱨ ᱦᱳᱲᱳ ᱪᱟᱥ ᱪᱷᱟᱲᱟ ᱟᱨ ᱪᱮᱫ ᱪᱮᱫ ᱠᱚᱯᱮ ᱪᱟᱥᱼᱟ ᱚᱱᱟ ᱛᱷᱚᱲᱟ ᱞᱟᱹᱭ ᱵᱮᱱ

ᱟᱨ ᱤᱧ ᱟᱨ ᱦᱩᱭᱩᱜ ᱠᱟᱱᱟ ᱡᱮ ᱟᱯᱮ ᱦᱳᱲᱳ ᱪᱟᱥ ᱠᱟᱛᱮ ᱚᱱᱟ ᱠᱷᱚᱡ ᱛᱤᱱᱟᱹᱜ ᱯᱚᱨᱤᱢᱟᱱ ᱟᱯᱮ ᱞᱟᱵᱽ ᱯᱮ ᱧᱟᱢᱼᱟ ᱟᱨ ᱛᱤᱱᱟᱹᱜ ᱯᱚᱨᱤᱢᱟᱱ ᱟᱯᱮ ᱞᱚᱥ ᱦᱩᱭᱩᱜ ᱛᱟᱯᱮᱭᱟ ᱚᱱᱟ ᱛᱷᱚᱲᱟ ᱞᱟᱹᱭ ᱵᱮᱱ

ᱟᱨ ᱫᱮ ᱛᱟᱦᱚᱞᱮ ᱵᱟᱲᱟᱭ ᱠᱟᱛᱮ ᱟᱹᱰᱤ ᱱᱟᱯᱟᱭ ᱵᱩᱡᱷᱟᱹᱣᱮᱱᱟ

ᱠᱤᱴᱱᱟᱥᱚᱠ ᱥᱟᱨ ᱟᱞᱮ ᱱᱚᱰᱮ ᱟᱞᱮ ᱱᱚᱰᱮ ᱠᱷᱚᱡ ᱠᱤᱴᱱᱟᱥᱚᱠ ᱥᱟᱨ ᱠᱚᱢ ᱠᱷᱚᱡ ᱛᱮᱜᱮ ᱧᱟᱢᱚᱜᱼᱟ ᱟᱨ ᱟᱨ ᱡᱟᱦᱟᱱᱟᱜ ᱡᱟᱦᱟᱭᱟᱜ ᱵᱮᱥ ᱴᱷᱤᱠ ᱜᱮᱭᱟ ᱫᱚᱦᱚᱭ ᱵᱮᱱ